ᱵᱤᱨᱵᱷᱩᱢ ᱦᱚᱲ ᱠᱚ ᱠᱤᱪᱷᱩ ᱥᱟᱫᱷᱟᱨᱚᱱ ᱡᱤᱵᱤᱠᱟ ᱥᱮ ᱠᱮᱨᱤᱭᱟᱨ ᱫᱚ ᱪᱮᱫ ᱪᱮᱫ ᱞᱮᱠᱟᱛᱮ ᱱᱚᱶᱟ ᱡᱤᱵᱽᱠᱟᱹ ᱦᱚᱱᱚᱛᱨᱮ ᱠᱟᱹᱣᱰᱤ ᱟᱨ ᱡᱤᱵᱚᱱ ᱡᱟᱛᱛᱨᱟ ᱨᱮ ᱮᱱᱮᱢ ᱫᱚᱦᱚᱭ ᱡᱮᱢᱚᱱ ᱠᱷᱳᱣᱟᱭ ᱦᱟᱴ ᱵᱤᱥᱥᱚ ᱵᱷᱟᱨᱚᱛᱤ ᱡᱮᱜᱮᱫ ᱵᱤᱫᱽᱫᱟᱹᱜᱟᱲ ᱥᱟᱱᱛᱤᱱᱤᱠᱮᱛᱚᱱ ᱠᱟᱛᱷᱟ ᱫᱚ ᱦᱳᱭᱳᱜ ᱠᱟᱱᱟ ᱵᱤᱨᱵᱷᱩᱢ ᱡᱮᱞᱟᱨᱮ ᱱᱟᱱᱟ ᱦᱩᱱᱟᱹᱨ ᱦᱚᱲ ᱱᱟᱱᱟ ᱦᱩᱱᱟᱹᱨ ᱠᱚ ᱠᱟᱹᱢᱤᱭᱟ ᱚᱠᱚᱭ ᱫᱚ ᱦᱟᱴᱟᱜ ᱠᱷᱟᱹᱪᱞᱟᱹᱜ ᱡᱷᱩᱲᱤ ᱮᱢᱟᱱ ᱚᱠᱚᱭ ᱫᱚ ᱛᱤᱛᱮ ᱦᱟᱱᱟ ᱱᱟᱶᱟ ᱠᱚ ᱵᱮᱱᱟᱣᱟ ᱚᱠᱚᱭ ᱫᱚ ᱠᱤᱪᱨᱤᱡ ᱠᱟᱛᱷᱟ ᱤᱥᱴᱤᱡᱽ ᱟᱠᱚ ᱚᱠᱚᱭ ᱫᱚ ᱵᱟᱴᱤ ᱯᱨᱤᱱᱴ ᱱᱚᱜ ᱚᱭ ᱱᱚᱶᱟ ᱠᱚ ᱪᱤᱠᱟᱹᱭᱟ ᱚᱱᱟᱫᱚ ᱵᱤᱥᱥᱚ ᱵᱟᱝᱞᱟ ᱦᱟᱴᱨᱮ ᱚᱸᱰᱮ ᱠᱚ ᱟᱠᱷᱨᱤᱧᱟ ᱟᱨ ᱚᱠᱚᱭ ᱠᱚᱫᱚ ᱠᱷᱳᱣᱟᱭ ᱦᱟᱴ ᱢᱤᱫ ᱴᱮᱱ ᱢᱮᱱᱟᱜᱼᱟ ᱚᱱᱟ ᱫᱚ ᱥᱚᱱᱤᱵᱟᱨ ᱨᱚᱵᱤᱵᱟᱨ ᱦᱳᱭᱳᱜᱼᱟ ᱚᱸᱰᱮ ᱟᱠᱚᱣᱟᱜ ᱛᱤᱛᱮ ᱵᱮᱱᱟᱣ ᱡᱤᱱᱤᱥᱯᱟᱛᱤ ᱚᱠᱚᱭ ᱴᱷᱮᱱ ᱠᱚ ᱟᱠᱷᱨᱤᱧᱟ ᱱᱚᱝᱠᱟ ᱠᱟᱛᱮᱫ ᱟᱠᱚᱣᱟᱜ ᱜᱷᱟᱨᱚᱧᱡᱽ ᱠᱚ ᱪᱟᱞᱟᱣᱟ ᱟᱨ ᱱᱚᱜᱼᱚᱭ ᱵᱤᱥᱥᱚ ᱵᱷᱟᱨᱚᱛᱤ ᱵᱤᱨᱫᱟᱹᱜᱟᱲ ᱮᱢᱟᱱ ᱠᱚᱨᱮᱫ ᱟᱥᱮ ᱯᱟᱥᱮ ᱱᱟᱱᱟ ᱦᱩᱱᱟᱹᱨ ᱵᱮᱵᱽᱥᱟ ᱵᱟᱱᱤᱡᱽᱡᱚ ᱵᱤᱥᱥᱚ ᱵᱷᱟᱨᱚᱛᱤ ᱧᱩᱛᱩᱢ ᱠᱟᱛᱮᱫ ᱱᱟᱱᱟ ᱦᱩᱱᱟᱹᱨ ᱚᱸᱰᱮᱦᱚᱸ ᱦᱟᱛᱮᱨ ᱠᱟᱡᱽ ᱟᱠᱷᱨᱤᱧ ᱠᱟᱛᱮᱫ ᱩᱱᱠᱩᱣᱟᱜ ᱡᱤᱵᱚᱱ ᱫᱚᱠᱚ ᱠᱷᱟᱸᱰᱟᱣ ᱮᱫᱟ ᱱᱚᱝᱠᱟ ᱠᱟᱛᱮᱫ ᱜᱮ ᱥᱮ ᱱᱟᱱᱟ ᱦᱩᱱᱟᱹᱨ ᱠᱟᱹᱢᱤ ᱵᱤᱨᱵᱷᱩᱢ ᱡᱮᱞᱟ ᱫᱚ ᱫᱚᱞᱟᱱ ᱠᱟᱹᱢᱤ ᱫᱚ ᱥᱚᱨᱮᱥ ᱜᱮᱭᱟ ᱱᱚᱜ ᱚᱭ ᱱᱚᱶᱟ ᱢᱩᱡᱩᱨᱤ ᱠᱷᱟᱴᱟᱣ ᱠᱟᱛᱮᱫ ᱦᱚᱸᱠᱚ ᱡᱚᱢ ᱟᱥᱩᱞᱚᱜ ᱠᱟᱱᱟ ᱟᱨ ᱚᱠᱚᱭ ᱫᱚ ᱛᱤ ᱛᱮ ᱵᱮᱱᱟᱣ ᱡᱤᱱᱤᱥ ᱟᱠᱷᱨᱤᱧ ᱠᱟᱛᱮᱫ ᱦᱚᱸ ᱡᱤᱭᱚᱱ ᱫᱚᱠᱚ ᱠᱷᱟᱸᱰᱟᱣ ᱮᱫ ᱜᱮᱭᱟ